ᱥᱟᱭᱮᱱᱥ ᱟᱨ ᱴᱮᱠᱱᱳᱞᱚᱡᱤ ᱫᱚ ᱟᱹᱰᱤ ᱢᱟᱨᱟᱝ ᱭᱳᱜᱽᱫᱟᱱᱮ ᱮᱢᱚᱜ ᱠᱟᱱᱟ ᱱᱤᱭᱟᱹ ᱫᱩᱱᱭᱟᱹ ᱨᱮ ᱴᱮᱠᱱᱳᱞᱳᱡ ᱠᱷᱟᱹᱛᱤᱨ ᱛᱮ

ᱠᱟᱹᱢᱤ ᱦᱚᱲᱟᱜ ᱥᱚᱢᱚᱭ ᱦᱚᱸ ᱵᱟᱪᱚᱛᱚᱜ ᱠᱟᱱᱟᱥᱮ

ᱟᱭᱢᱟ ᱴᱟᱭᱤᱢ ᱵᱟᱪᱚᱛᱚᱜ ᱠᱟᱱᱟ ᱚᱠᱟᱫᱚ ᱟᱵᱚ ᱚᱱᱟ ᱴᱟᱭᱤᱢ ᱟᱵᱚᱣᱟᱜ ᱵᱟᱹᱲᱛᱤ ᱠᱟᱹᱢᱤ ᱨᱮᱵᱚ ᱮᱢ ᱫᱟᱲᱮᱭᱟᱜ ᱠᱟᱱᱟ ᱡᱮ ᱥᱮ ᱩᱫᱟᱦᱚᱨᱚᱱᱮᱢ ᱧᱮᱞ ᱠᱮᱭᱟ ᱡᱩᱫᱤ ᱟᱢᱟᱜ ᱮᱠᱟᱣᱩᱱᱴ ᱨᱮ ᱟᱢᱟᱜ ᱦᱟᱛᱨᱮ ᱯᱚᱭᱥᱟ ᱵᱟᱹᱱᱩᱜ ᱟᱠᱟᱫᱟ ᱵᱟᱡᱟᱨᱮᱢ ᱥᱮᱱ ᱟᱠᱟᱱᱟ ᱛᱚ ᱯᱟᱭᱥᱟ ᱟᱢ ᱤᱫᱤ ᱞᱟᱹᱜᱤᱫ ᱚᱲᱟᱜ ᱡᱤᱦᱩᱜ ᱦᱩᱭᱩᱜ ᱛᱟᱢᱟ ᱢᱮᱱᱠᱷᱟᱡ ᱴᱮᱠᱱᱳᱞᱳᱡᱤ ᱦᱚᱛᱮᱡ ᱛᱮ ᱚᱱᱟᱨᱮᱭᱟᱜ ᱚᱲᱟᱜ ᱦᱤᱡᱩᱜ ᱨᱮᱭᱟᱜ ᱥᱚᱢᱚᱭ ᱵᱟᱧᱪᱟᱜ ᱛᱟᱢᱟ ᱟᱢ ᱢᱳᱵᱟᱭᱤᱞ ᱛᱮᱜᱮ ᱟᱢᱟᱜ ᱟᱫᱷᱟᱨ ᱞᱤᱝᱠ ᱛᱟᱦᱮᱱ ᱠᱟᱱᱟ ᱥᱮ ᱵᱮᱝᱠ ᱮᱠᱟᱣᱩᱱᱴ ᱨᱮ ᱰᱤᱴᱮᱞᱥ ᱚᱱᱟ ᱢᱳᱵᱟᱭᱤᱞ ᱨᱮᱜᱮ ᱛᱟᱦᱮᱱ ᱠᱟᱱᱟ ᱟᱨ ᱚᱱᱟ ᱦᱚᱛᱮᱡ ᱛᱮᱜᱮ ᱟᱢ ᱚᱸᱰᱮ ᱯᱷᱳᱱᱯᱮ ᱛᱮᱢ ᱯᱮᱢᱮᱴᱮᱢ ᱮᱢ ᱫᱟᱲᱮᱣᱟᱭᱟ ᱥᱮ ᱡᱟᱦᱟᱭ ᱦᱚᱸ ᱦᱚᱲᱟᱜ ᱟᱢ ᱯᱚᱭᱥᱟ ᱫᱚᱨᱠᱟᱨᱟᱭ ᱠᱟᱱᱟ ᱩᱱᱤ ᱚᱸᱰᱮ ᱯᱮᱢᱮᱴᱮᱢ ᱮᱢ ᱫᱟᱲᱮᱣᱟᱭᱟ ᱯᱷᱳᱱᱯᱮ ᱛᱮ ᱱᱚᱣᱟ ᱞᱮᱠᱟᱛᱮ ᱴᱮᱠᱱᱳᱞᱳᱡᱤ ᱟᱹᱰᱤ ᱢᱚᱡᱽ ᱦᱮᱡ ᱟᱠᱟᱱᱟ ᱱᱚᱣᱟ ᱫᱩᱱᱭᱟᱹᱨᱮ ᱦᱚᱲ ᱦᱚᱲ ᱦᱚᱯᱚᱱ ᱞᱟᱹᱜᱤᱫ ᱟᱨ ᱱᱚᱝᱠᱟ ᱞᱮᱠᱟᱛᱮ ᱠᱳᱵᱤᱰ ᱢᱚᱦᱟᱢᱟᱹᱨᱤ ᱨᱮᱦᱚᱸ ᱚᱠᱟᱫᱚ ᱠᱳᱵᱤᱰ ᱢᱚᱦᱟᱢᱟᱹᱨᱤ ᱯᱷᱟᱭᱞᱟ ᱞᱮᱱ ᱚᱱᱟᱨᱮ ᱟᱭᱢᱟ ᱨᱚᱠᱚᱢ ᱦᱚᱲ ᱠᱚ ᱚᱱᱟᱨᱮ ᱥᱤᱠᱟᱨ ᱨᱮᱠᱚ ᱦᱤᱡᱩᱜ ᱠᱟᱱ ᱛᱟᱦᱮᱱ ᱢᱮᱱᱠᱷᱟᱱ ᱴᱮᱠᱱᱳᱞᱳᱡᱤ ᱦᱚᱛᱮ ᱛᱮ ᱚᱠᱟᱫᱚ ᱥᱚᱨᱠᱟᱨ ᱚᱱᱟ ᱴᱮᱠᱱᱳᱞᱚᱡᱤ ᱦᱚᱛᱮᱡ ᱛᱮ ᱵᱚᱞᱮ ᱮᱞᱟᱱ ᱠᱚᱫᱟ ᱵᱚᱞᱮ ᱡᱚᱛᱚ ᱦᱚᱲ ᱢᱟᱜᱽᱥ ᱦᱚᱨᱚᱜ ᱯᱮ ᱥᱮ ᱚᱲᱟᱜ ᱠᱷᱚᱱ ᱟᱞᱚᱯᱮ ᱩᱰᱩᱠᱚᱜᱼᱟ ᱛᱚᱵᱮ ᱢᱤᱫ ᱡᱟᱜᱟᱨᱮ ᱨᱚᱲ ᱠᱟᱛᱮ ᱚᱱᱟ ᱯᱩᱨᱟᱹ ᱫᱩᱱᱭᱟᱹᱨᱮᱱ ᱦᱚᱲ ᱚᱱᱟ ᱚᱱᱟ ᱨᱚᱲ ᱠᱚ ᱟᱸᱡᱚᱢ ᱠᱮᱫᱟ ᱛᱚᱵᱮ ᱱᱚᱜᱼᱚ ᱱᱟ ᱠᱟᱱᱟ ᱴᱮᱠᱱᱳᱞᱳᱡᱤ ᱨᱤᱭᱟᱜ ᱯᱷᱟᱭᱫᱟ ᱫᱚ ᱟᱨ ᱱᱚᱠᱟ ᱜᱮ ᱴᱮᱠᱱᱳᱞᱳᱡᱤ ᱡᱮᱢᱚᱱ ᱞᱟᱦᱟ ᱥᱮᱫ ᱟᱵᱟᱨ ᱵᱟᱹᱲᱛᱤ ᱟᱵᱟᱨ ᱮᱴᱟᱜ ᱡᱤᱱᱤᱥ ᱨᱮ ᱡᱮᱢᱚᱱ ᱴᱮᱠᱱᱳᱞᱳᱡᱤ ᱦᱤᱡᱩᱜ ᱚᱠᱟᱫᱚ ᱟᱵᱚ ᱡᱮᱢᱚᱱ ᱫᱩᱲᱩᱵ ᱫᱩᱲᱩᱵ